ᱤᱧᱟᱹᱜ ᱡᱟᱣᱫᱤᱱ ᱨᱮᱱᱟᱜ ᱡᱷᱚᱛᱚ ᱠᱷᱚᱱ ᱨᱩᱥᱤᱠᱟ ᱨᱮᱥᱤᱯᱤ ᱫᱚ ᱫᱟᱠᱟ ᱩᱛᱩ ᱪᱮᱫᱟᱜ ᱥᱮ ᱜᱤᱫᱟᱹᱨᱼᱯᱤᱫᱟᱹᱨ ᱠᱷᱚᱱ ᱜᱚᱼᱵᱟᱵᱟ ᱡᱷᱚᱛᱚ ᱜᱮ ᱢᱤᱫ ᱫᱷᱟᱣ ᱛᱮ ᱫᱟᱠᱟ ᱩᱛᱩᱞᱮ ᱡᱚᱢᱟ ᱢᱤᱫ ᱥᱟᱶᱛᱮ ᱫᱩᱲᱩᱵ ᱯᱟᱱᱛᱮ ᱠᱟᱛᱮᱞᱮ ᱜᱟᱯᱟᱞ ᱢᱟᱨᱟᱣᱟ ᱥᱩᱠᱼᱫᱩᱠ ᱨᱮᱱᱟᱜ ᱡᱚᱢ ᱥᱟᱶᱼᱥᱟᱶ ᱛᱮ ᱚᱱᱟ ᱠᱷᱟᱹᱛᱤᱨ ᱛᱮ ᱤᱧ ᱫᱚ ᱟᱹᱰᱤ ᱟᱸᱴᱤᱧ ᱠᱩᱥᱤᱭᱟᱜᱼᱟ ᱫᱟᱠᱟ ᱩᱛᱩ ᱫᱚ